ᱦᱮᱸ ᱫᱟᱲᱮᱜ ᱜᱮᱭᱟᱧ ᱫᱳᱠᱟᱱ ᱨᱮᱭᱟᱜ ᱵᱚᱱ ᱮᱢ ᱫᱟᱲᱮᱭᱟᱜᱼᱟ ᱚᱸᱰᱮ ᱫᱚ ᱡᱮᱢᱚᱱ ᱢᱚᱡᱽ ᱢᱚᱡᱽ ᱥᱟᱢᱟᱱ ᱛᱟᱦᱮᱱ ᱫᱚᱨᱠᱟᱨ ᱵᱟᱹᱲᱤᱡ ᱡᱤᱱᱤᱥ ᱡᱮᱢᱚᱱ ᱵᱟᱠᱚ ᱟᱠᱷᱨᱤᱧ ᱫᱚᱠᱟᱱᱟᱜ ᱥᱟᱢᱟᱱ ᱡᱮᱢᱚᱱ ᱡᱚᱛᱚ ᱦᱚᱲ ᱠᱚ ᱵᱮᱵᱚᱦᱟᱨ ᱫᱟᱲᱮᱜ ᱡᱚᱛᱚ ᱦᱚᱲᱠᱚ ᱠᱤᱨᱤᱧ ᱫᱟᱲᱮᱜ ᱡᱚᱛᱚ ᱢᱚᱡᱽ ᱜᱮ ᱡᱮᱢᱚᱱ ᱫᱚᱠᱟᱱ ᱪᱟᱞᱟᱜ ᱟᱹᱰᱤ ᱵᱷᱟᱹᱜᱤᱛᱮ ᱟᱹᱰᱤ ᱱᱟᱯᱟᱭ ᱟᱨ ᱡᱮ ᱢᱤᱫ ᱡᱟᱭᱜᱟᱨᱮ ᱡᱩᱫᱤᱢ ᱧᱩᱨ ᱞᱮᱱᱠᱷᱟᱡ ᱪᱮᱫ ᱞᱮᱠᱟᱛᱮ ᱚᱱᱠᱟ ᱳᱭ ᱟᱨᱠᱤ ᱵᱟᱛᱨᱟᱜᱼᱟ ᱮᱭ ᱡᱮᱢᱚᱱ ᱱᱟᱯᱟᱭ ᱦᱩᱭᱩᱜ ᱚᱱᱟᱜᱤᱧ ᱠᱷᱚᱡᱚᱜᱼᱟ